ᱤᱧ ᱫᱚ ᱯᱨᱟᱭᱢᱟᱨᱤ ᱤᱥᱠᱩᱞ ᱨᱮ ᱟᱸᱠᱟᱣ ᱫᱩᱧ ᱪᱮᱫ ᱟᱠᱟᱫᱟ ᱢᱤᱫᱴᱟᱝ ᱡᱟᱦᱟᱸᱱᱟᱜ ᱟᱸᱠᱟᱣ ᱞᱟᱹᱜᱤᱫ ᱛᱮ ᱥᱚᱨᱚᱧᱡᱟᱢ ᱫᱚᱨᱠᱟᱨᱚᱜᱼᱟ ᱥᱟᱫᱟ ᱠᱷᱟᱛᱟ ᱫᱚᱨᱠᱟᱨᱚᱜᱼᱟ ᱯᱮᱱᱥᱤᱞ ᱫᱚᱨᱠᱟᱨᱚᱜᱼᱟ ᱮᱥᱠᱮᱞ ᱫᱚᱨᱠᱟᱨᱚᱜᱼᱟ ᱨᱟᱵᱟᱨ ᱫᱚᱨᱠᱟᱨᱚᱜᱼᱟ ᱠᱟᱸᱴᱟ ᱠᱚᱢᱯᱟᱥ ᱫᱚᱨᱠᱟᱨᱚᱜᱼᱟ ᱯᱮᱱᱥᱤᱞ ᱪᱷᱩᱞᱟᱹᱣᱟᱜ ᱫᱚᱨᱠᱟᱨᱚᱜᱼᱟ ᱟᱨᱚ ᱮᱢᱟᱱ ᱛᱮᱭᱟᱜ ᱴᱷᱤᱠ ᱴᱟᱭᱤᱢ ᱨᱮ ᱴᱷᱤᱠ ᱥᱚᱢᱚᱭ ᱨᱮ ᱡᱚᱛᱚᱣᱟᱜ ᱵᱮᱣᱦᱟᱨᱟᱵᱚᱱ ᱛᱚᱵᱮᱠᱷᱟᱱ ᱜᱮ ᱢᱤᱫᱴᱟᱝ ᱟᱸᱠᱟᱣ ᱦᱩᱭᱩᱜᱼᱟ ᱡᱮᱞᱮᱠᱟ ᱢᱤᱫᱴᱟᱱ ᱢᱩᱴᱷᱟᱹᱱ ᱵᱚᱱ ᱟᱸᱠᱟᱣ ᱞᱟᱹᱜᱤᱫ ᱛᱮ ᱜᱳᱞ ᱜᱮᱵᱚᱱ ᱵᱮᱱᱟᱣᱟ ᱛᱟᱨᱯᱚᱨ ᱥᱮᱞᱮᱫ ᱪᱤᱱᱦᱟᱹ ᱵᱚᱱ ᱵᱮᱱᱟᱣᱟ ᱚᱱᱟ ᱥᱮᱞᱮᱫ ᱪᱤᱱᱦᱟᱹ ᱡᱚᱡᱚᱢ ᱫᱷᱟᱨᱮ ᱞᱮᱸᱜᱟ ᱫᱷᱟᱨᱮ ᱨᱮ ᱦᱟᱱᱟ ᱰᱚᱜᱽ ᱱᱚᱶᱟ ᱰᱚᱜᱽ ᱞᱩᱛᱩᱨ ᱵᱚᱱ ᱵᱮᱱᱟᱣᱟ ᱚᱱᱟ ᱥᱮᱞᱮᱫ ᱪᱤᱱᱦᱟᱹ ᱛᱟᱞᱟ ᱠᱷᱚᱱ ᱡᱚᱡᱚᱢ ᱫᱷᱟᱨᱮ ᱞᱮᱸᱜᱟ ᱫᱷᱟᱨᱮ ᱢᱮᱸᱫ ᱵᱚᱱ ᱵᱮᱱᱟᱣᱟ ᱟᱨ ᱥᱮᱞᱮᱫ ᱪᱤᱱᱦᱟᱹ ᱛᱟᱞᱟ ᱠᱷᱚᱱ ᱞᱟᱛᱟᱨ ᱥᱮᱫ ᱢᱩᱸᱼᱢᱚᱪᱟ ᱵᱚᱱ ᱵᱮᱱᱟᱣ ᱞᱮᱠᱷᱟᱱ ᱜᱮ ᱢᱤᱫᱴᱮᱱ ᱢᱩᱴᱷᱟᱹᱱ ᱦᱩᱭᱩᱜᱼᱟ